ᱜᱮᱢ ᱫᱚ ᱟᱭᱢᱟ ᱜᱟᱱ ᱜᱮ ᱢᱮᱱᱟᱜ ᱛᱟᱵᱚᱱᱟ ᱟᱫᱚ ᱜᱮᱢ ᱢᱚᱫᱽᱫᱷᱮ ᱨᱮᱫᱚ ᱡᱚᱛᱚ ᱠᱷᱚᱱᱟᱜ ᱫᱚ ᱢᱚᱡᱽ ᱫᱚ ᱟᱨᱠᱤ ᱯᱷᱩᱴᱵᱚᱞ ᱜᱟᱛᱮ ᱜᱮ ᱢᱚᱡᱽ ᱫᱩᱧ ᱵᱩᱡᱷᱟᱹᱣᱟ ᱯᱷᱩᱴᱚᱞ ᱜᱟᱛᱮ ᱠᱟᱛᱮ ᱫᱚ ᱟᱨᱠᱤ ᱦᱚᱲᱢᱚ ᱠᱚ ᱢᱚᱡᱽ ᱛᱟᱦᱮᱱᱟ ᱥᱚᱨᱤᱨ ᱦᱚᱸ ᱟᱹᱰᱤ ᱢᱚᱡᱽ ᱜᱮ ᱛᱟᱦᱮᱱᱟ ᱟᱨ ᱡᱚᱛᱚᱜᱮ ᱴᱷᱤᱠ ᱴᱷᱟᱠ ᱛᱟᱦᱮᱱᱟ ᱨᱩᱣᱟᱹ ᱦᱟᱹᱥᱩ ᱠᱚᱢᱜᱮ ᱧᱟᱢᱟ ᱟᱹᱰᱤ ᱢᱚᱡᱽ ᱜᱮ ᱛᱟᱦᱮᱱᱟ ᱨᱩᱣᱟᱹ ᱦᱟᱹᱥᱩ ᱟᱹᱰᱤ ᱠᱚᱢᱜᱮ ᱧᱟᱧᱟᱢᱟ ᱟᱫᱚ ᱢᱚᱱ ᱥᱚᱨᱤᱨ ᱠᱚ ᱟᱹᱰᱤ ᱢᱚᱡᱽ ᱜᱮ ᱛᱟᱦᱮᱱᱟ ᱛᱚ ᱚᱱᱟ ᱥᱟᱶᱛᱮ ᱵᱚᱞ ᱜᱟᱛᱮ ᱫᱚ ᱟᱹᱰᱤᱜᱮ ᱫᱚᱨᱠᱟᱨᱚᱜ ᱠᱟᱱᱟ ᱥᱮ ᱮᱴᱟᱜ ᱜᱟᱛᱮ ᱠᱚᱦᱚᱸ ᱚᱱᱠᱟᱜᱮ ᱢᱮᱱᱟᱜ ᱜᱮᱭᱟ ᱟᱫᱚ ᱡᱚᱛᱚ ᱠᱷᱚᱱᱟᱜ ᱫᱚ ᱢᱚᱡᱽ ᱫᱚ ᱤᱧᱫᱚ ᱯᱷᱩᱴᱵᱚᱞ ᱜᱟᱛᱮ ᱜᱮᱧ ᱢᱚᱱᱮᱭᱟ ᱛᱚ ᱱᱤᱭᱟᱹ ᱠᱚ ᱤᱫᱤ ᱠᱟᱛᱮ ᱫᱚ ᱱᱚᱣᱟᱜᱮ